ᱟᱞᱮ ᱟᱛᱳ ᱫᱚ ᱟᱹᱰᱤ ᱞᱟᱹᱴᱩ ᱟᱛᱳ ᱠᱟᱱᱟ ᱟᱞᱮ ᱟᱛᱳ ᱪᱷᱟᱲᱟ ᱟᱥᱮᱯᱟᱥᱮ ᱟᱭᱢᱟ ᱡᱟᱛᱤ ᱢᱮᱱᱟᱜ ᱠᱚᱣᱟ ᱠᱚᱲᱟ ᱫᱟᱥ ᱵᱟᱣᱨᱤ ᱜᱷᱳᱥ ᱟᱞᱮ ᱟᱛᱳ ᱨᱮ ᱵᱟᱯᱞᱟ ᱵᱤᱦᱟᱹ ᱞᱮ ᱮᱱᱮᱡ ᱥᱮᱨᱮᱧᱟ ᱛᱟᱨᱯᱚᱨ ᱯᱚᱨᱚᱵ ᱨᱮ ᱞᱮ ᱮᱱᱮᱡ ᱥᱮᱨᱮᱧᱟ ᱴᱷᱤᱠ ᱥᱚᱢᱚᱭ ᱥᱚᱢᱚᱭ ᱨᱮᱜᱮᱞᱳ ᱡᱚᱢᱼᱧᱩ ᱭᱟ ᱟᱨ ᱫᱤᱠᱩ ᱥᱟᱛᱮᱜ ᱦᱚᱸ ᱞᱮ ᱯᱮᱲᱟᱣᱟᱠᱟᱱᱟ ᱩᱱᱠᱩ ᱦᱚᱸ ᱟᱠᱚᱣᱟᱜ ᱯᱚᱨᱚᱵ ᱥᱚᱢᱚᱭ ᱠᱚ ᱱᱮᱣᱛᱟ ᱞᱮᱭᱟ ᱟᱞᱮ ᱦᱚᱸᱞᱮ ᱪᱟᱞᱟᱜᱼᱟ ᱡᱚᱢᱼᱧᱩ ᱟᱹᱜᱩᱭᱟᱞᱮ ᱨᱟᱹᱥᱠᱟᱹᱭᱟᱞᱮ ᱟᱨ ᱟᱠᱚ ᱦᱚᱸ ᱟᱞᱮᱭᱟᱜ ᱯᱚᱨᱚᱵ ᱥᱚᱢᱚᱭ ᱠᱚ ᱦᱤᱡᱩᱜᱼᱟ ᱧᱮᱞᱟᱠᱚ ᱦᱮᱲᱟᱜ ᱯᱚᱨᱚᱵ ᱪᱮᱫ ᱞᱮᱠᱟ ᱦᱚᱲᱟᱜ ᱮᱱᱮᱡ ᱪᱮᱫ ᱞᱮᱠᱟ ᱟᱨ ᱟᱠᱚ ᱦᱚᱸ ᱚᱱᱟ ᱮᱱᱮᱡ ᱥᱮᱨᱮᱧ ᱧᱮᱞᱛᱮ ᱟᱠᱚ ᱦᱚᱸ ᱛᱷᱚᱲᱟ ᱨᱟᱹᱥᱠᱟᱹ ᱠᱚ ᱵᱩᱡᱷᱟᱹᱣᱟ ᱟᱞᱮ ᱥᱟᱞᱟᱜ ᱠᱚ ᱮᱱᱮᱡ ᱞᱟᱜᱟᱜᱼᱟ ᱟᱨ ᱟᱞᱮ ᱦᱚᱸᱞᱮ ᱮᱱᱮᱡ ᱨᱮᱞᱮ ᱥᱟᱵ ᱠᱚᱣᱟ ᱡᱚᱠᱷᱚᱱ ᱜᱮ ᱵᱟᱯᱞᱟ ᱵᱤᱦᱟᱹ ᱦᱩᱭᱩᱜᱼᱟ ᱛᱚᱠᱷᱚᱱ ᱜᱮᱠᱚ ᱟᱸᱡᱚᱢ ᱞᱮᱠᱷᱟᱡ ᱧᱮᱧᱮᱞ ᱠᱚ ᱦᱤᱡᱩᱜᱼᱟ ᱟᱨ ᱟᱹᱰᱤ ᱨᱟᱹᱥᱠᱟᱸ ᱠᱚ ᱟᱹᱭᱠᱟᱹᱣᱟ ᱢᱮᱱᱟᱠᱚ ᱟᱯᱮᱭᱟᱜ ᱵᱟᱯᱞᱟ ᱫᱚ ᱛᱚᱱᱟᱹᱜ ᱟᱱᱚᱱᱫᱚ ᱡᱚᱛᱚ ᱦᱚᱲ ᱢᱤᱫ ᱥᱚᱸᱜᱮ ᱛᱮᱯᱮ ᱮᱱᱮᱡᱼᱟ ᱡᱚᱛᱚ ᱦᱚᱲ ᱢᱤᱫ ᱥᱚᱸᱜᱮ ᱛᱮᱯᱮ ᱦᱤᱞᱟᱹᱜᱼᱟ ᱛᱤᱱᱟᱹᱜ ᱢᱚᱸᱡ ᱯᱮ ᱧᱮᱞᱚᱜᱼᱟ ᱚᱱᱟᱛᱮ ᱟᱞᱮ ᱫᱚ ᱟᱹᱰᱤ ᱟᱸᱴ ᱦᱤᱡᱩᱜ ᱥᱟᱱᱟᱞᱮᱭᱟ ᱟᱯᱮᱭᱟᱜ ᱮᱱᱮᱡ ᱧᱮᱞ ᱟᱨ ᱟᱞᱮᱭᱟᱜ ᱫᱚ ᱚᱱᱠᱟ ᱮᱱᱮᱡ ᱫᱚ ᱵᱟᱹᱱᱩᱜᱼᱟ